ᱮᱱᱮᱡ ᱥᱮᱨᱮᱧ ᱫᱚ ᱟᱹᱰᱤ ᱨᱟᱹᱥᱠᱟᱹ ᱟᱱᱟᱜ ᱠᱟᱱᱟ ᱥᱮ ᱨᱟᱹᱥᱠᱟᱹᱭᱟᱵᱚᱱ ᱟᱨ ᱮᱱᱮᱡ ᱥᱮᱨᱮᱧ ᱞᱮᱠᱷᱟᱱ ᱫᱚ ᱢᱚᱱᱮ ᱦᱚᱸ ᱯᱷᱟᱨᱪᱟ ᱛᱟᱦᱮᱸᱱᱟ ᱥᱮ ᱦᱚᱲᱢᱚ ᱦᱚᱸ ᱱᱟᱯᱟᱭ ᱛᱟᱦᱮᱸᱱᱟ ᱮᱱᱮᱡ ᱥᱮᱨᱮᱧ ᱞᱮᱠᱷᱟᱱ ᱫᱚ ᱡᱟᱦᱟᱸᱱᱟᱜ ᱠᱚᱢ ᱩᱭᱦᱟᱹᱨ ᱠᱟᱜᱼᱟ ᱚᱱᱟ ᱠᱚᱦᱚᱸ ᱯᱷᱟᱨᱪᱟᱜᱼᱟ ᱟᱨ ᱱᱤᱭᱟᱹᱢ ᱨᱮᱱᱟᱜ ᱦᱚᱸᱭ ᱠᱟᱹᱢᱤᱭᱟ ᱟᱨ ᱢᱟᱱᱮ ᱟᱹᱰᱤ ᱨᱟᱹᱥᱠᱟᱹ ᱨᱮᱱᱟᱜ ᱠᱟᱹᱢᱤᱭᱟᱭ ᱟᱨ ᱢᱚᱱᱮ ᱨᱮᱦᱚᱸ ᱠᱷᱩᱵ ᱯᱷᱩᱨᱛᱤ ᱟᱜᱩᱭᱟᱭ ᱟᱨ ᱚᱱᱟ ᱥᱟᱶᱛᱮ ᱡᱷᱚᱛᱚ ᱦᱚᱲ ᱥᱟᱶ ᱛᱟᱞ ᱢᱤᱞᱟᱹᱣ ᱠᱟᱛᱮ ᱦᱚᱸ ᱪᱟᱞᱟᱜ ᱦᱩᱭᱩᱜᱼᱟ ᱢᱟᱱᱮ ᱮᱱᱮᱡ ᱥᱮᱨᱮᱧ ᱠᱷᱮᱛᱨᱮ ᱨᱮ ᱟᱨᱠᱤ ᱟᱨ ᱚᱱᱟ ᱮᱱᱮᱡ ᱥᱮᱨᱮᱧ ᱞᱮᱠᱷᱟᱱ ᱦᱚᱲᱢᱚ ᱵᱮᱭᱟᱢ ᱨᱮᱱᱟᱜᱼᱮ ᱠᱟᱹᱢᱤᱭᱟ ᱟᱹᱰᱤ ᱨᱟᱹᱥᱠᱟᱹ ᱥᱟᱞᱟᱜ ᱜᱮ ᱵᱩᱡᱷᱟᱹᱜᱼᱟ